ᱛᱷᱟᱹᱨᱤ ᱵᱟᱹᱴᱤ ᱟᱹᱨᱩᱵ ᱞᱟᱹᱜᱤᱫ ᱫᱚ ᱥᱩᱱᱩᱢ ᱛᱟᱦᱮᱸ ᱞᱮᱱᱠᱷᱟᱡ ᱫᱚ ᱛᱚᱨᱚᱡ ᱛᱚᱨᱚᱡ ᱟᱨ ᱱᱤᱨᱢᱟ ᱟᱨ ᱡᱟᱧ ᱤᱭᱩᱥ ᱫᱟ ᱟᱞᱮᱞᱮ ᱡᱟᱞᱮ ᱤᱭᱩᱥ ᱮᱫᱟ ᱚᱱᱟᱫᱚ ᱫᱳᱠᱟᱱ ᱨᱮ ᱧᱟᱢᱚᱜ ᱠᱟᱱ ᱡᱮᱴᱟ ᱪᱷᱳᱵᱽᱲᱟ ᱚᱱᱟ ᱛᱮᱞᱮ ᱜᱷᱟᱥᱟᱣᱫᱟ ᱚᱱᱟᱛᱮ ᱪᱟᱵᱟᱜ ᱠᱟᱱᱟ ᱫᱟᱜ ᱛᱮᱞᱮ ᱟᱹᱨᱩᱵᱫᱟ ᱪᱟᱵᱟ ᱞᱮᱱᱠᱷᱟᱡ ᱪᱟᱵᱟᱜ ᱠᱟᱱᱟ ᱵᱟᱝᱠᱷᱟᱱ ᱫᱚ ᱵᱟᱝ ᱪᱟᱵᱟ ᱞᱮᱱᱠᱷᱟᱱ ᱟᱨ ᱫᱚᱥᱨᱟ ᱛᱮᱞᱮ ᱤᱭᱹᱭᱫᱟ